ᱟᱵᱚ ᱯᱚᱱᱚᱛ ᱨᱮ ᱫᱷᱚᱨᱚᱢ ᱛᱷᱟᱱ ᱠᱚᱫᱚ ᱢᱮᱱᱟᱜ ᱜᱮᱭᱟ ᱡᱮᱢᱚᱱ ᱢᱮᱱᱟᱜᱼᱟ ᱯᱟᱸᱧᱪᱮᱛ ᱨᱮ ᱚᱸᱰᱮ ᱦᱚᱸ ᱜᱩᱨᱩ ᱯᱩᱨᱱᱤᱢᱟ ᱨᱮᱠᱚ ᱯᱟᱞᱟᱣᱟ ᱥᱮᱠᱚ ᱵᱚᱸᱜᱟ ᱵᱩᱨᱩᱭᱟ ᱟᱨᱚ ᱚᱱᱠᱟ ᱜᱮ ᱢᱮᱱᱟᱜᱼᱟ ᱚᱡᱳᱫᱽᱫᱷᱟ ᱥᱮᱸᱫᱽᱨᱟ ᱠᱚ ᱫᱟᱲᱟᱱᱟ ᱚᱸᱰᱮ ᱜᱚᱰ ᱴᱟᱺᱰᱤ ᱠᱚ ᱵᱮᱱᱟᱣᱟ ᱥᱮ ᱜᱚᱰ ᱛᱷᱟᱱ ᱠᱚ ᱵᱮᱱᱟᱣᱟ ᱚᱱᱠᱟ ᱜᱮ ᱵᱟᱹᱨᱱᱤ ᱜᱷᱟᱨ ᱨᱮᱦᱚᱸ ᱦᱟᱲᱟᱢ ᱵᱩᱲᱦᱤᱭᱟᱜ ᱡᱟᱝ ᱵᱟᱦᱟ ᱠᱚᱠᱚ ᱵᱳᱦᱮᱞᱟ ᱟᱭᱢᱟ ᱟᱭᱢᱟ ᱡᱟᱭᱜᱟ ᱨᱮ ᱚᱱᱠᱟ ᱜᱮ ᱢᱮᱱᱟᱜ ᱟᱠᱟᱫ ᱜᱮᱭᱟ